ᱱᱚᱣᱟ ᱡᱟᱭᱜᱟ ᱱᱚᱣᱟ ᱟᱞᱮ ᱟᱛᱳ ᱫᱤᱥᱚᱢ ᱨᱮᱫᱚ ᱥᱮᱨᱮᱧ ᱨᱮᱱᱟᱜ ᱨᱟᱹᱥᱠᱟᱹ ᱵᱩᱡᱷᱟᱹᱜᱼᱟ ᱵᱟᱦᱟ ᱟᱨ ᱥᱚᱦᱚᱨᱟᱭ ᱚᱱᱟ ᱠᱚᱫᱚ ᱟᱹᱰᱤ ᱨᱟᱹᱥᱠᱟᱹ ᱵᱩᱡᱷᱟᱹᱜᱼᱟ ᱚᱱᱟ ᱠᱚᱫᱚ ᱥᱮᱨᱮᱧ ᱥᱟᱱᱟᱧ ᱜᱮᱭᱟ ᱚᱱᱟ ᱠᱚᱫᱚ ᱟᱞᱮ ᱱᱚᱣᱟ ᱥᱮᱨᱮᱧ ᱞᱟᱹᱜᱤᱫ ᱥᱮᱨᱮᱧ ᱤᱭᱟᱹ ᱛᱮᱜᱮ ᱢᱟᱱᱮ ᱡᱩᱫᱤ ᱥᱚᱦᱚᱨᱟᱭ ᱠᱚᱨᱮ ᱥᱮᱨᱮᱧᱚᱜᱼᱟ ᱢᱟᱱᱮ ᱟᱛᱳ ᱡᱟᱜ ᱢᱟᱱᱮ ᱟᱛᱳ ᱴᱚᱞᱟ ᱠᱚᱨᱮᱦᱚᱸ ᱡᱚᱦᱚᱲ ᱜᱮ ᱛᱟᱦᱮᱱᱟ ᱥᱚᱦᱚᱨᱟᱭ ᱠᱚ ᱥᱮᱨᱮᱧ ᱠᱟᱱᱟ ᱵᱟᱦᱟ ᱠᱚᱦᱚᱸ ᱱᱚᱜᱼᱚᱭ ᱵᱟᱦᱟ ᱥᱮᱨᱮᱧ ᱠᱚᱦᱚᱸ ᱱᱚᱜᱼᱚᱭ ᱠᱚ ᱥᱮᱨᱮᱧᱮᱫᱟ ᱥᱮᱨᱮᱧ ᱤᱭᱟᱹᱭ ᱫᱚ ᱥᱮᱫᱟᱭ ᱚᱱᱟ ᱵᱚᱸᱜᱟ ᱵᱩᱨᱩ ᱠᱚᱦᱚᱸ ᱠᱚ ᱟᱬᱜᱳ ᱜᱚᱫᱚᱜᱼᱟ ᱚᱱᱠᱟ ᱥᱮᱨᱮᱧ ᱚᱱᱟ ᱛᱮᱜᱮ ᱩᱱᱟᱹᱜ ᱨᱟᱹᱥᱠᱟᱹ ᱵᱩᱡᱷᱟᱹᱜᱼᱟ ᱱᱚᱣᱟ ᱥᱮᱨᱮᱧ ᱠᱚᱫᱚ ᱱᱚᱜᱼᱚᱱᱟ ᱠᱚ ᱱᱤᱭᱟᱹ ᱠᱚ ᱥᱮᱨᱮᱧ ᱠᱚᱫᱚ ᱟᱹᱰᱤ ᱨᱟᱹᱥᱠᱟᱹ ᱵᱩᱡᱷᱟᱹᱜᱼᱟ ᱟᱹᱰᱤ ᱢᱚᱡᱽᱜᱮ ᱵᱩᱡᱷᱟᱹᱜᱼᱟ ᱱᱚᱣᱟ ᱠᱚᱫᱚ